ᱦᱮᱸ ᱦᱮᱞᱳ ᱚᱠᱚᱭ ᱵᱤᱱ ᱢᱮᱱᱮᱜᱼᱟ ᱚ ᱦᱳᱭ ᱥᱟᱨᱚ ᱢᱟᱹᱡᱷᱤ ᱜᱮᱞᱤᱧ ᱞᱟᱹᱭ ᱮᱜᱼᱟ ᱟᱞᱮ ᱱᱚᱛᱮ ᱟᱞᱮ ᱫᱚ ᱦᱳᱲᱳ ᱞᱮ ᱪᱟᱥᱟ ᱥᱮᱨᱢᱟ ᱵᱷᱚᱨᱥᱟ ᱫᱟᱜ ᱫᱚ ᱚᱱᱠᱟ ᱟᱦᱟᱨ ᱯᱩᱠᱷᱨᱤ ᱰᱮᱢ ᱱᱟᱞᱟ ᱠᱚ ᱵᱟᱹᱱᱩᱜ ᱫᱚ ᱮᱱᱠᱷᱟᱱ ᱦᱳᱲᱳ ᱢᱤᱫ ᱤᱭᱟᱹᱞᱮ ᱪᱟᱥᱼᱟ ᱢᱤᱫ ᱫᱷᱟᱣ ᱟᱨ ᱦᱳᱲᱳ ᱪᱟᱥ ᱛᱟᱭᱚᱢ ᱫᱚ ᱤᱭᱟᱹ ᱫᱟᱹᱞ ᱠᱚ ᱦᱚᱲᱮᱡ ᱫᱟᱹᱞ ᱨᱟᱦᱮᱲ ᱫᱟᱹᱲ ᱨᱟᱢᱲᱟ ᱠᱚ ᱢᱤᱥᱨᱤ ᱠᱚ ᱪᱷᱚᱞᱟ ᱠᱚᱞᱮ ᱪᱟᱥᱟ ᱢᱤᱫ ᱫᱷᱟᱣ ᱜᱮᱞᱮ ᱪᱟᱥᱟ ᱦᱳᱲᱳ ᱫᱚ ᱦᱩᱲᱩ ᱢᱤᱫ ᱫᱷᱟᱣ ᱞᱮ ᱪᱟᱥᱟ ᱫᱟᱜ ᱨᱮᱭᱟᱜ ᱥᱩᱵᱤᱫᱷᱟ ᱵᱟᱝ ᱫᱚ ᱢᱤᱫ ᱫᱷᱟᱣ ᱜᱮ ᱦᱳᱲᱳᱞᱮ ᱪᱟᱥᱼᱟ ᱟᱨ ᱤᱱᱟᱹ ᱛᱟᱭᱚᱢ ᱫᱚ ᱚᱱᱮ ᱫᱟᱹᱞ ᱠᱚ ᱦᱚᱲᱮᱡ ᱠᱚ ᱮᱢᱟᱱ ᱠᱚ ᱪᱟᱥ ᱠᱟᱛᱮ ᱩᱛᱩ ᱥᱚᱵᱽᱡᱤ ᱵᱷᱮᱰᱣᱟ ᱠᱚ ᱮᱢᱟᱱ ᱠᱤᱪᱷᱩ ᱥᱚᱵᱽᱡᱤ ᱠᱚᱞᱮ ᱨᱚᱦᱚᱭ ᱠᱟᱜᱼᱟ ᱦᱚᱸ ᱦᱮᱸ ᱱᱚᱝᱠᱟ ᱚᱲᱟᱜ ᱨᱮ ᱩᱛᱩ ᱡᱚ ᱦᱚᱸ ᱟᱨ ᱠᱤᱪᱷᱩ ᱠᱤᱪᱷᱩ ᱚᱰᱚᱠᱚᱜ ᱠᱷᱟᱱ ᱫᱚ ᱟᱹᱠᱷᱨᱤᱧ ᱦᱚᱸᱞᱮ ᱟᱹᱠᱷᱨᱤᱧ ᱜᱮᱭᱟ ᱦᱳᱭ ᱦᱳᱭ ᱟᱨ ᱤᱱᱟᱹ ᱠᱚᱜᱮᱞᱮ ᱪᱟᱥᱼᱟ ᱟᱨ ᱚᱱᱠᱟ ᱥᱩᱵᱤᱫᱷᱟ ᱠᱚ ᱵᱟᱝ ᱫᱚ ᱫᱟᱜ ᱠᱚᱨᱮᱱᱟᱜ ᱦᱚᱸ ᱦᱳᱭ ᱛᱚᱵᱮ ᱟᱨᱚ ᱡᱟᱦᱟᱱᱟᱜ ᱠᱚ ᱱᱚᱝᱠᱟ ᱜᱮ ᱫᱚᱨᱠᱟᱨ ᱠᱚ ᱦᱩᱭᱩᱜ ᱠᱷᱟᱱ ᱯᱷᱳᱱ ᱵᱤᱱ ᱦᱟᱸᱜ ᱟᱨ ᱱᱚᱝᱠᱟ ᱞᱟᱝ ᱠᱟᱛᱷᱟᱜᱼᱟ ᱦᱳᱭ